ᱟᱢ ᱪᱮᱫᱠᱚ ᱰᱨᱚᱭᱤᱝᱮᱢ ᱵᱟᱲᱟᱭᱟ ᱟᱨ ᱚᱠᱟ ᱠᱚᱫᱚ ᱟᱢᱮᱢ ᱠᱩᱥᱤᱭᱟᱜᱼᱟ ᱤᱧᱫᱩᱧ ᱠᱩᱥᱤᱭᱟᱜᱼᱟ ᱡᱟᱦᱟᱸ ᱵᱷᱤᱛ ᱠᱚᱨᱮᱵᱚᱱ ᱵᱮᱱᱟᱣᱟ ᱚᱱᱟᱜᱮᱧ ᱠᱩᱥᱤᱭᱟᱜᱼᱟ ᱡᱟᱦᱟᱸᱞᱮᱠᱟ ᱵᱷᱤᱛᱨᱮ ᱚᱲᱟᱜ ᱵᱷᱤᱛᱨᱮ ᱦᱟᱥᱟ ᱵᱷᱤᱛᱨᱮ ᱡᱟᱦᱟᱸᱞᱮᱠᱟ ᱠᱟᱸᱛ ᱠᱟᱛᱮᱫᱵᱚᱱ ᱠᱟᱸᱛ ᱠᱟᱛᱮᱫᱵᱚᱱ ᱡᱮᱨᱮᱲᱟ ᱟᱨ ᱡᱮᱨᱮᱲ ᱠᱟᱛᱮᱵᱚᱱ ᱜᱩᱨᱤᱡᱟ ᱟᱨ ᱜᱩᱨᱤᱡ ᱠᱟᱛᱮᱫ ᱚᱱᱟ ᱪᱮᱛᱟᱱᱨᱮ ᱵᱟᱦᱟᱠᱚᱧ ᱫᱚᱢᱮᱧ ᱠᱩᱥᱤᱭᱟᱜᱼᱟ ᱵᱮᱱᱟᱣ ᱠᱟᱛᱮᱫ ᱛᱳ ᱤᱧᱦᱚᱸ ᱢᱟᱲᱟᱝᱦᱚᱸ ᱜᱤᱫᱽᱨᱟᱹ ᱠᱷᱚᱱᱟᱜᱼᱜᱮ ᱛᱚ ᱤᱥᱠᱩᱞ ᱠᱷᱚᱱᱤᱧ ᱪᱟᱞᱟᱜᱼᱟ ᱡᱮ ᱛᱚ ᱤᱧᱜᱮᱧ ᱵᱮᱱᱟᱣᱟ ᱜᱚᱴᱟ ᱪᱮᱠᱟ ᱜᱤᱫᱽᱨᱟᱹ ᱠᱷᱚᱱᱜᱮᱧ ᱯᱟᱨᱠᱟᱹᱣ ᱟᱠᱟᱱᱟ ᱟᱫᱚ ᱥᱠᱩᱞ ᱠᱚᱨᱮᱦᱚᱸ ᱤᱧᱜᱮᱧ ᱵᱮᱱᱟᱣ ᱟᱠᱟᱫᱟ ᱜᱚᱴᱟ ᱟᱨ ᱚᱲᱟᱜᱨᱮᱦᱚᱸ ᱟᱞᱮ ᱚᱲᱟᱜ ᱨᱮᱦᱚᱸ ᱜᱚᱴᱟ ᱚᱲᱟᱜᱼᱤᱧ ᱵᱮᱱᱟᱣ ᱟᱠᱟᱫᱼᱟ ᱟᱨ ᱵᱟᱦᱨᱮ ᱨᱮᱦᱚᱸ ᱰᱤᱡᱟᱭᱤᱱ ᱟᱛᱮᱧ ᱵᱮᱱᱟᱣ ᱟᱠᱟᱫᱟ ᱟᱨ ᱡᱟᱦᱟᱸᱞᱮᱠᱟ ᱩᱱᱠᱩ ᱦᱚᱲᱠᱚᱧ ᱵᱮᱱᱟᱣ ᱟᱠᱟᱫ ᱠᱚᱣᱟ ᱵᱟᱦᱟᱠᱚᱧ ᱵᱮᱱᱟᱣ ᱟᱠᱟᱫᱟ ᱟᱨ ᱱᱚᱜᱼᱚᱭ ᱵᱩᱨᱩᱨᱮ ᱡᱟᱦᱟᱸ ᱛᱤᱱᱟᱹᱜ ᱡᱤᱵᱽᱼᱡᱤᱭᱟᱹᱞᱤ ᱦᱮᱱᱟᱜ ᱠᱚᱣᱟ ᱩᱱᱠᱩᱦᱚᱸᱧ ᱵᱮᱱᱟᱣ ᱫᱟᱲᱮᱭᱟ ᱠᱚᱣᱟ ᱟᱨ ᱡᱟᱦᱟᱸᱞᱮᱠᱟ ᱠᱚ ᱧᱮᱞᱚᱜᱼᱟ ᱚᱱᱠᱟᱜᱮᱧ ᱰᱨᱚᱭᱤᱝ ᱚᱱᱠᱟᱜᱮᱧ ᱨᱚᱝ ᱠᱚᱣᱟ ᱟᱨ ᱟᱹᱰᱤ ᱪᱮᱦᱨᱟᱠᱚ ᱧᱮᱞᱚᱜᱼᱟ ᱟᱨ ᱜᱤᱫᱽᱨᱟᱹ ᱠᱷᱚᱱ ᱚᱱᱟ ᱥᱚᱠᱷᱛᱤᱧ ᱦᱮᱱᱟᱜᱼᱟ ᱚᱱᱟᱧ ᱯᱩᱨᱟᱹᱣ ᱜᱮᱭᱟᱹᱧ ᱟᱨ ᱚᱱᱟᱜᱮ ᱱᱤᱛᱳᱜ ᱥᱮᱬᱟᱦᱚᱲ ᱵᱮᱱᱟᱜ ᱞᱟᱹᱜᱤᱫᱤᱧ ᱩᱭᱦᱟᱹᱨᱠᱟᱫᱟ ᱦᱳᱭ ᱟᱨ ᱱᱤᱛᱳᱜᱫᱚ ᱵᱟᱹᱧ ᱵᱟᱹᱜᱤᱭᱟ ᱱᱚᱣᱟ ᱪᱤᱛᱨᱚ ᱫᱚ ᱡᱟᱦᱟᱸ ᱨᱮᱜᱮᱧ ᱪᱟᱞᱟᱜᱼᱟ ᱡᱟᱦᱟᱸ ᱨᱮᱜᱮ ᱥᱟᱫᱟᱜᱮ ᱧᱮᱞᱚᱜ ᱚᱸᱰᱮᱜᱮ ᱵᱮᱱᱟᱣ ᱥᱟᱱᱟᱧᱟᱹ ᱟᱨ ᱟᱞᱮ ᱚᱲᱟᱜ ᱨᱮᱦᱚᱸ ᱜᱚᱴᱟᱧ ᱵᱮᱱᱟᱣ ᱟᱠᱟᱫᱟ ᱵᱷᱤᱛ ᱯᱤᱸᱰᱟᱹ ᱜᱚᱴᱟᱧ ᱥᱟᱡᱟᱣ ᱟᱠᱟᱫᱟ ᱵᱮᱱᱟᱣ ᱠᱟᱛᱮᱧ ᱨᱚᱝ ᱟᱠᱟᱫᱟ ᱟᱨ ᱟᱞᱮ ᱥᱠᱩᱞ ᱠᱚᱨᱮᱦᱚᱸ ᱜᱚᱴᱟᱧ ᱵᱮᱱᱟᱣ ᱟᱠᱟᱫ ᱠᱚᱣᱟ ᱜᱚᱴᱟᱧ ᱵᱮᱱᱟᱣ ᱟᱠᱟᱫ ᱠᱚᱣᱟ ᱟᱨ ᱥᱠᱩᱞ ᱠᱚᱨᱮᱦᱚᱸᱻ ᱥᱟᱭᱟᱫ ᱱᱟᱦᱟᱜ ᱦᱟᱯᱮ ᱱᱟᱦᱟᱜ ᱟᱢ ᱢᱮᱛᱟᱹᱧᱟᱢ ᱪᱮᱫ ᱮᱱᱠᱷᱟᱱᱫᱚ ᱡᱟᱦᱟᱸ ᱞᱮᱠᱟᱢ ᱢᱮᱛᱟᱹᱧᱟ ᱚᱱᱠᱟᱜᱮᱧ ᱵᱮᱱᱟᱣ ᱠᱚᱣᱟ ᱟᱨ ᱟᱭᱳ ᱛᱟᱠᱚ ᱦᱚᱸᱠᱚ ᱢᱤᱛᱟᱹᱧᱟ ᱢᱤᱛᱟᱹᱧ ᱜᱮᱭᱟᱠᱚ ᱵᱮᱱᱟᱣᱢᱮ ᱵᱮᱱᱟᱣᱢᱮ ᱟᱫᱚᱧ ᱵᱮᱱᱟᱣ ᱠᱚᱜᱮᱭᱟ ᱵᱟᱠᱚ ᱢᱤᱛᱟᱹᱧ ᱨᱮᱦᱚᱸᱠᱚᱧ ᱵᱮᱱᱟᱣ ᱟᱠᱟᱫ ᱜᱮᱭᱟ ᱤᱧ ᱜᱚᱴᱟᱧ ᱵᱮᱱᱟᱣ ᱠᱮᱫᱟ ᱪᱮ ᱟᱫᱚᱠᱚ ᱢᱮᱛᱟᱹᱧᱟ ᱠᱤ ᱪᱟᱞᱟᱜᱢᱮ ᱟᱨᱦᱚᱸ ᱱᱚᱝᱠᱟᱜᱮ ᱡᱟᱦᱟᱸ ᱠᱚᱨᱮᱠᱚ ᱢᱮᱛᱟᱢᱟ ᱟᱫᱚᱧ ᱢᱮᱛᱟᱠᱚᱣᱟ ᱵᱟᱝᱜᱮ ᱤᱧᱫᱚ ᱵᱟᱹᱧ ᱪᱟᱞᱟᱜᱼᱟ ᱟᱫᱚᱠᱚ ᱢᱮᱛᱟᱹᱧᱟ ᱵᱟᱝᱜᱮ ᱤᱭᱟᱹ ᱪᱟᱞᱟᱜᱢᱮ ᱢᱮᱱᱮᱫ ᱫᱚᱠᱚ ᱮᱱᱠᱷᱟᱱ ᱤᱧᱫᱚ ᱜᱚᱴᱟᱜᱮᱧ ᱪᱟᱞᱟᱜᱼᱟ ᱟᱨ ᱠᱩᱥᱤᱭᱟᱜ ᱜᱮᱭᱟᱠᱚ ᱚᱱᱟ ᱪᱤᱠᱟᱹ ᱤᱧᱫᱚ ᱜᱤᱫᱽᱨᱟᱹ ᱠᱷᱚᱱ ᱩᱭᱦᱟᱹᱨ ᱟᱠᱟᱫᱟᱹᱧ ᱱᱚᱣᱟᱜᱮᱛᱤᱧ ᱩᱭᱦᱟᱹᱨ ᱢᱮᱱᱟᱜᱼᱟ ᱱᱚᱣᱟ ᱪᱤᱠᱟᱹ ᱱᱚᱣᱟᱜᱮᱧ ᱤᱭᱟᱹᱭᱮᱫᱟ ᱰᱨᱚᱭᱤᱝᱜᱮ ᱡᱟᱦᱟᱱᱟᱜᱼᱮᱢ ᱵᱮᱱᱟᱣ ᱦᱚᱪᱚᱭᱤᱧᱟᱹᱢ ᱥᱮ ᱚᱱᱟᱜᱮᱧ ᱩᱱᱠᱩᱜᱮᱧ ᱵᱮᱱᱟᱣ ᱠᱚᱣᱟ ᱟᱨᱤᱧ ᱵᱮᱱᱟᱣ ᱠᱚᱜᱮᱭᱟ